ᱤᱧ ᱠᱷᱟᱹᱨᱟᱹᱭ ᱠᱟᱹᱢᱤ ᱨᱮ ᱯᱮ ᱯᱩᱱ ᱫᱤᱱ ᱚᱠᱛᱚᱹᱧ ᱠᱷᱚᱨᱚᱪᱟ ᱦᱟᱥᱟᱧ ᱟᱹᱜᱩᱭᱟ ᱠᱷᱟᱹᱨᱟᱹᱭ ᱠᱷᱟᱨᱵᱟᱣ ᱟᱠᱟᱱ ᱠᱷᱟᱱ ᱟᱨ ᱚᱱᱟ ᱠᱚ ᱯᱮᱨᱮᱡ ᱦᱩᱭᱩᱜᱼᱟ ᱟᱨ ᱦᱟᱥᱟ ᱯᱟᱥᱱᱟᱣ ᱦᱩᱭᱩᱜᱼᱟ ᱯᱷᱤᱨ ᱤᱴᱟᱹ ᱛᱮ ᱫᱟᱞ ᱵᱟᱹᱭᱥᱟᱹᱣ ᱦᱩᱭᱩᱜᱼᱟ ᱫᱟᱜ ᱮᱢᱟᱜ ᱦᱩᱭᱩᱜᱼᱟ ᱡᱮᱨᱮᱲ ᱦᱩᱭᱩᱜᱼᱟ ᱟᱨ ᱡᱮᱨᱮᱲ ᱠᱟᱛᱮᱜ ᱜᱩᱨᱤᱡ ᱦᱩᱭᱩᱜᱼᱟ ᱟᱹᱰᱤ ᱟᱭᱢᱟ ᱠᱟᱹᱢᱤ ᱜᱮ ᱠᱷᱚᱨᱚᱪᱚᱜᱼᱟ ᱠᱟᱹᱢᱤ ᱠᱟᱹᱥᱱᱤ ᱨᱮᱭᱟᱜ ᱦᱚᱲᱢᱚ ᱥᱟᱶᱟᱨ ᱥᱮᱫ ᱵᱷᱟᱹᱜᱤ ᱞᱮᱠᱟ ᱜᱮ ᱩᱫᱽᱜᱟᱹᱣ ᱤᱧ ᱧᱟᱢ ᱟᱠᱟᱫᱟ ᱨᱮᱸᱜᱮᱡ ᱦᱚᱲ ᱫᱚ ᱵᱟᱹᱫᱽ ᱠᱷᱮᱛ ᱨᱮ ᱠᱟᱹᱢᱤ ᱪᱟᱞᱟᱜ ᱦᱩᱭᱩᱜᱼᱟ ᱦᱳᱲᱳ ᱨᱚᱦᱚᱭ ᱦᱩᱭᱜᱼᱟ ᱦᱳᱲᱳ ᱤᱨ ᱦᱩᱭᱩᱜᱼᱟ ᱦᱳᱲᱳ ᱛᱚᱞ ᱦᱩᱭᱩᱜᱼᱟ ᱟᱹᱜᱩ ᱦᱩᱭᱩᱜᱼᱟ ᱫᱟᱞ ᱦᱩᱭᱩᱜᱼᱟ ᱚᱱᱟ ᱠᱚ ᱠᱟᱹᱢᱤ ᱠᱷᱟᱹᱛᱤᱨ ᱜᱮ ᱤᱧ ᱵᱷᱟᱹᱜᱤ ᱦᱚᱲᱢᱚ ᱢᱮᱱᱟᱜ ᱛᱤᱧᱟᱹ ᱚᱱᱟ ᱠᱚ ᱠᱟᱹᱢᱤ ᱜᱮ ᱵᱷᱟᱜᱮ ᱦᱚᱲᱢᱚ ᱦᱮᱱᱟᱜ ᱛᱤᱧᱟᱹ ᱥᱮ ᱵᱷᱟᱜᱮ ᱢᱤᱱᱟᱹᱧᱟ ᱦᱚᱲᱢᱚ ᱛᱤ ᱡᱟᱸᱜᱟ ᱠᱚᱦᱚᱸ ᱨᱟᱣᱟᱞ ᱜᱮ ᱦᱮᱱᱟᱜ ᱛᱤᱧᱟᱹ ᱚᱱᱟ ᱠᱟᱹᱢᱤ ᱠᱟᱹᱥᱱᱤ ᱛᱮᱜᱮ ᱟᱹᱰᱤ ᱵᱷᱟᱹᱜᱤ ᱩᱫᱽᱜᱟᱹᱣ ᱤᱧ ᱧᱟᱢ ᱟᱠᱟᱫᱟ